ᱨᱟᱥᱴᱨᱤᱭᱚ ᱥᱟᱜᱟᱷᱚᱢ ᱨᱟᱭᱟᱜ ᱢᱟᱹᱱ ᱫᱚ ᱟᱹᱰᱤ ᱵᱷᱟᱜᱮ ᱜᱮᱭᱟ ᱱᱚᱣᱟ ᱫᱚ ᱮᱴᱟᱜ ᱯᱟᱵᱞᱤᱠ ᱴᱨᱟᱱᱥᱯᱳᱨᱴ ᱥᱮ ᱥᱟᱜᱟᱲᱚᱢ ᱠᱷᱚᱱ ᱫᱚ ᱥᱟᱥᱛᱟ ᱜᱮᱭᱟ ᱟᱨ ᱚᱠᱛᱚ ᱦᱚᱸ ᱟᱹᱰᱤ ᱱᱟᱯᱟᱭ ᱛᱮ ᱢᱟᱱᱟᱣ ᱵᱟᱛᱟᱣ ᱠᱟᱛᱮ ᱱᱚᱣᱟ ᱥᱟᱜᱟᱲᱚᱢ ᱫᱚ ᱥᱟᱜᱟᱲᱚᱢ ᱫᱚ ᱞᱟᱦᱟ ᱪᱟᱞᱟᱜᱼᱟ